ᱫᱟᱬᱟᱱ ᱤᱧ ᱚᱠᱚᱭ ᱥᱟᱞᱟᱜ ᱫᱟᱬᱟᱱ ᱪᱟᱞᱟᱜ ᱥᱟᱱᱟᱭᱤᱧᱟ ᱚᱱᱟᱫᱚ ᱦᱩᱭᱮᱱ ᱛᱤᱧᱟᱹ ᱯᱩᱭᱞᱩ ᱨᱮᱫᱚ ᱮᱛᱚᱦᱚᱵ ᱨᱮᱫᱚ ᱤᱧᱨᱮᱱ ᱜᱟᱛᱮ ᱠᱚᱲᱟ ᱥᱟᱶᱜᱮ ᱤᱧᱨᱮᱱ ᱜᱟᱛᱮ ᱠᱚᱲᱟ ᱥᱟᱞᱟᱜ ᱞᱟᱦᱟᱨᱮ ᱤᱧᱨᱮᱱ ᱜᱚᱜᱚᱼᱵᱟᱵᱟ ᱥᱚᱸᱜᱮᱜ ᱤᱧᱟᱹᱜ ᱡᱚᱠᱷᱚᱱ ᱢᱤᱫ ᱠᱷᱚᱡ ᱛᱮ ᱯᱚᱱᱮᱨᱚ ᱵᱚᱪᱷᱚᱨ ᱚᱵᱫᱤ ᱫᱚ ᱤᱧᱨᱮᱱ ᱜᱚᱜᱚᱼᱵᱟᱵᱟ ᱛᱟᱠᱚ ᱥᱟᱣᱛᱮᱧ ᱫᱟᱬᱟ ᱟᱠᱟᱫᱟ ᱫᱟᱬᱟ ᱫᱚ ᱪᱮᱫ ᱵᱟᱯᱞᱟ ᱚᱲᱟᱜ ᱯᱮᱲᱟ ᱦᱚᱲᱚᱜ ᱯᱮᱲᱟ ᱦᱚᱲᱚᱜ ᱤᱧ ᱫᱟᱬᱟ ᱟᱠᱟᱫᱟ ᱚᱱᱟ ᱥᱚᱸᱜᱮ ᱥᱚᱸᱜᱮᱛᱮ ᱡᱚᱠᱷᱚᱱ ᱤᱧ ᱢᱟᱫᱽᱫᱷᱚᱢᱤᱠ ᱤᱧ ᱮᱢ ᱠᱮᱫᱟ ᱛᱮᱨᱚ ᱥᱟᱞᱨᱮ ᱛᱚᱠᱷᱚᱱ ᱫᱚ ᱤᱧ ᱜᱩᱱᱟᱹᱱ ᱮᱱᱟ ᱤᱧᱨᱮᱱ ᱜᱟᱛᱮ ᱠᱚᱲᱟ ᱜᱟᱛᱮ ᱠᱩᱲᱤ ᱥᱚᱸᱜᱮ ᱚᱠᱟ ᱡᱟᱭᱜᱟ ᱡᱮ ᱨᱟᱹᱥᱠᱟᱹ ᱵᱩᱡᱷᱟᱹᱜᱼᱟ ᱚᱠᱟ ᱡᱟᱭᱜᱟ ᱯᱨᱳᱜᱨᱟᱢ ᱧᱮᱞ ᱤᱧ ᱪᱟᱞᱟᱣ ᱠᱟᱱᱟ ᱫᱟᱬᱟ ᱪᱟᱞᱟᱜ ᱥᱟᱱᱟ ᱠᱟᱣᱫᱤᱧᱟ ᱤᱧᱨᱮᱱ ᱜᱟᱛᱮ ᱠᱚᱲᱟ ᱥᱟᱞᱟᱜ ᱚᱠᱟ ᱦᱤᱞᱳᱜ ᱫᱚᱧ ᱪᱟᱞᱟᱜ ᱠᱟᱱᱟ ᱫᱟᱬᱟᱱ ᱡᱮᱢᱚᱱ ᱯᱟᱨᱠ ᱢᱮᱱᱟᱜᱼᱟ ᱵᱷᱟᱞᱮ ᱵᱷᱟᱞᱮ ᱡᱟᱭᱜᱟ ᱯᱟᱨᱠ ᱤᱧ ᱪᱟᱞᱟᱣ ᱟᱠᱟᱱᱟ ᱚᱱᱟ ᱥᱚᱸᱜᱮᱛᱮ ᱜᱟᱛᱮ ᱠᱚᱲᱟ ᱥᱚᱸᱜᱮᱜ ᱦᱚᱧ ᱪᱟᱞᱟᱣ ᱟᱠᱟᱱᱟ ᱜᱟᱛᱮ ᱠᱚᱲᱟ ᱥᱚᱸᱜᱮ ᱦᱚᱸᱧ ᱪᱟᱞᱟᱣ ᱠᱟᱱᱟ ᱜᱟᱛᱮ ᱠᱚᱲᱟ ᱥᱚᱸᱜᱮ ᱡᱮᱢᱚᱱᱤᱧ ᱪᱟᱞᱟᱣ ᱟᱠᱟᱱᱟ ᱫᱟᱨᱡᱤᱞᱤᱝ ᱰᱤᱥᱴᱨᱤᱠ ᱥᱮ ᱵᱚᱠ ᱡᱮᱢᱚᱱᱤᱧ ᱪᱟᱞᱟᱣ ᱟᱠᱟᱱᱟ ᱫᱤᱜᱷᱟ ᱫᱤᱜᱷᱟ ᱨᱮ ᱪᱟᱞᱟᱣ ᱠᱟᱛᱮᱫ ᱯᱟᱦᱟᱲᱤ ᱮᱞᱟᱠᱟ ᱨᱮ ᱪᱷᱚᱵᱤ ᱠᱟᱱᱟᱧ ᱟᱨ ᱫᱟᱨᱡᱤᱞᱤᱝ ᱨᱮᱫᱚ ᱥᱮᱵᱚᱠ ᱤᱭᱟᱹᱨᱮ ᱪᱟᱞᱟᱣ ᱠᱟᱛᱮᱫ ᱯᱟᱦᱟᱲ ᱨᱮ ᱪᱷᱚᱵᱤ ᱟᱸᱰᱤᱧ ᱠᱩᱥᱤᱭᱟᱜᱼᱟ ᱡᱮᱢᱚᱱ ᱨᱟᱭᱜᱚᱸᱡᱽ ᱨᱮᱱᱟᱜ ᱤᱧᱨᱮᱱ ᱵᱟᱱᱫᱷᱚᱵᱤ ᱥᱟᱣᱛᱮᱧ ᱪᱟᱞᱟᱣ ᱟᱠᱟᱱᱟ ᱢᱤᱫᱴᱮᱡ ᱯᱟᱨᱠ ᱨᱮ ᱵᱷᱟᱞᱚ ᱵᱷᱟᱞᱚ ᱡᱟᱭᱜᱟ ᱢᱮᱱᱟᱜᱼᱟ ᱫᱩᱲᱩᱵ ᱡᱟᱭᱜᱟ ᱵᱟᱦᱟ ᱵᱟᱜᱟᱱᱤᱧ ᱠᱩᱥᱤᱭᱟᱜ ᱚᱱᱟᱛᱮ ᱯᱟᱨᱠ ᱤᱧ ᱪᱟᱞᱟᱣ ᱟᱠᱟᱱᱟ ᱟᱨ ᱫᱤᱜᱷᱟ ᱨᱮᱫᱚ ᱤᱧᱫᱚ ᱫᱟᱜ ᱤᱧ ᱠᱩᱥᱤᱭᱟᱜᱼᱟ ᱚᱱᱟ ᱞᱟᱹᱜᱤᱫ ᱛᱤᱧ ᱪᱟᱞᱟᱣ ᱞᱮᱱᱟ ᱚᱱᱟ ᱥᱟᱶ ᱥᱟᱶᱛᱮ ᱤᱧ ᱪᱟᱞᱟᱣ ᱞᱮᱱᱟ ᱠᱳᱞᱠᱟᱛᱟ ᱪᱤᱲᱤᱭᱟᱠᱷᱟᱱᱟ ᱤᱧᱨᱮᱱ ᱵᱟᱱᱫᱷᱚᱵᱤ ᱥᱟᱞᱟᱜ ᱤᱧᱨᱮᱱ ᱵᱚᱱᱫᱷᱩ ᱥᱟᱞᱟᱜ ᱪᱤᱲᱤᱭᱟᱠᱷᱟᱱᱟ ᱨᱮ ᱤᱧ ᱟᱹᱰᱤ ᱫᱤᱱ ᱠᱷᱚᱱ ᱤᱧ ᱠᱩᱠᱢᱩ ᱞᱮᱫᱟ ᱡᱮ ᱤᱧ ᱛᱟᱹᱨᱩᱵ ᱤᱧ ᱧᱮᱞ ᱠᱚᱣᱟ ᱟᱭᱢᱟ ᱨᱚᱠᱚᱢ ᱡᱟᱱᱣᱟᱨ ᱠᱚ ᱛᱟᱦᱮᱱ ᱠᱟᱱᱟ ᱡᱟᱱᱣᱟᱨ ᱠᱚ ᱧᱮᱧᱮᱞ ᱥᱟᱱᱟᱭᱮᱫᱤᱧ ᱠᱟᱱᱟ ᱱᱤᱭᱟᱹ ᱮᱞᱟᱠᱟ ᱨᱮᱢᱟ ᱵᱟᱹᱱᱩᱜ ᱠᱚ ᱩᱱᱠᱩ ᱠᱚ ᱥᱟᱛᱮ ᱫᱟᱬᱟ ᱢᱩᱪᱟᱹᱫ ᱠᱟᱛᱮᱫ ᱫᱚ ᱤᱧᱨᱮᱱ ᱜᱟᱛᱮ ᱠᱩᱲᱤ ᱟᱨ ᱜᱟᱛᱮ ᱠᱚᱲᱟ ᱥᱟᱛᱮᱫ ᱫᱟᱬᱟ ᱢᱩᱪᱟᱹᱫ ᱠᱟᱛᱮᱫ ᱚᱱᱟ ᱯᱚᱨᱮ ᱨᱮᱱᱟᱜ ᱥᱴᱮᱯ ᱛᱤᱧᱫᱚ ᱤᱧᱟᱜ ᱛᱤᱱ ᱱᱟᱢᱵᱟᱨ ᱥᱴᱮᱯ ᱛᱤᱧ ᱫᱚ ᱦᱩᱭᱩᱜ ᱠᱟᱱᱟ ᱤᱧ ᱚᱠᱚᱭᱤᱧ ᱵᱟᱯᱞᱟ ᱠᱮᱫᱮᱭᱟ ᱩᱱᱤ ᱥᱚᱸᱜᱮᱛᱮ ᱩᱱᱤ ᱚᱠᱟ ᱠᱚ ᱡᱟᱭᱜᱟ ᱵᱟᱭ ᱧᱮᱞ ᱟᱠᱟᱜᱼᱟ ᱤᱧ ᱚᱠᱟ ᱠᱚ ᱡᱟᱭᱜᱟᱧ ᱧᱮᱞ ᱟᱠᱟᱜᱼᱟ ᱚᱱᱟ ᱠᱚ ᱡᱟᱭᱜᱟ ᱤᱧᱤᱧ ᱤᱫᱤ ᱠᱟᱫᱮᱭᱟ ᱤᱫᱤᱭᱮᱫᱮ ᱠᱟᱱᱟ ᱯᱨᱚᱛᱷᱚᱢᱤᱧ ᱤᱫᱤ ᱠᱮᱫᱮᱭᱟ ᱤᱧ ᱨᱟᱭᱜᱚᱸᱡᱽ ᱡᱮ ᱢᱤᱫᱴᱟᱱ ᱵᱚᱞᱮ ᱵᱷᱟᱞᱚ ᱵᱟᱦᱟ ᱵᱟᱜᱟᱱ ᱢᱮᱱᱟᱜᱼᱟ ᱚᱱᱟ ᱯᱟᱨᱠ ᱨᱤᱧ ᱤᱫᱤ ᱠᱮᱫᱮᱭᱟ ᱪᱟᱞᱟᱣ ᱠᱟᱛᱮᱫ ᱡᱟᱥ ᱪᱷᱚᱵᱤ ᱴᱚᱵᱤ ᱵᱟᱲᱟᱭᱱᱟᱞᱤᱧ ᱯᱷᱳᱴᱳ ᱵᱟᱲᱟᱭᱱᱟᱞᱤᱧ ᱚᱱᱟ ᱯᱚᱨᱮ ᱤᱧ ᱤᱫᱤ ᱠᱮᱫᱮᱭᱟ ᱥᱤᱞᱤᱜᱩᱲᱤ ᱢᱟᱱᱮ ᱵᱟᱜᱟᱱ ᱪᱟ ᱯᱟᱛᱤ ᱵᱟᱜᱟᱱ ᱪᱟ ᱯᱟᱛᱤ ᱵᱟᱜᱟᱱ ᱵᱟᱭ ᱧᱮᱞ ᱠᱟᱣᱱᱟ ᱵᱟᱜᱟᱱ ᱞᱤᱧ ᱧᱮᱞ ᱠᱮᱫᱟ ᱡᱚᱢ ᱦᱚᱸᱞᱤᱧ ᱡᱚᱢ ᱠᱮᱫᱟ ᱪᱟ ᱦᱚᱸᱞᱤᱧ ᱧᱩ ᱠᱮᱫᱟ ᱚᱸᱰᱮ ᱤᱫᱤ ᱠᱟᱛᱮᱜ ᱚᱸᱰᱮᱞᱤᱧ ᱜᱷᱩᱨᱟᱹᱣᱱᱟ ᱚᱱᱟ ᱥᱚᱸᱜᱮ ᱥᱚᱸᱜᱮ ᱛᱮ ᱱᱤᱛᱚᱜ ᱠᱳᱞᱠᱟᱛᱟ ᱠᱳᱞᱠᱟᱛᱟᱧ ᱤᱫᱤ ᱠᱮᱫᱮᱭᱟ ᱪᱤᱲᱤᱭᱟᱠᱷᱟᱱᱟ ᱪᱤᱲᱤᱭᱟᱠᱷᱟᱱᱟ ᱨᱮᱦᱚᱸ ᱡᱤᱵᱽᱼᱡᱚᱱᱛᱩ ᱵᱟᱭ ᱧᱮᱞᱟᱠᱟᱫ ᱠᱚᱣᱟ ᱛᱟᱹᱨᱩᱵ ᱢᱮᱱᱟᱜ ᱠᱚᱣᱟ ᱦᱟᱹᱛᱤ ᱢᱮᱱᱟᱜ ᱠᱚᱣᱟ ᱛᱟᱨᱯᱚᱨᱮ ᱚᱱᱮ ᱜᱚᱱᱰᱟᱨ ᱢᱮᱱᱟᱜ ᱠᱚᱣᱟ ᱛᱟᱨᱯᱚᱨᱮ ᱢᱮᱱᱟ ᱠᱚᱣᱟ ᱡᱤᱵᱽᱨᱟ ᱦᱚᱨᱤᱱ ᱩᱱᱠᱩ ᱠᱚ ᱩᱱᱠᱩ ᱠᱚ ᱵᱟᱭ ᱧᱮᱞ ᱵᱟᱲᱟ ᱠᱟᱜ ᱠᱚᱣᱟ ᱛᱳ ᱩᱱᱤ ᱥᱚᱸᱜᱮ ᱫᱟᱬᱟ ᱠᱤᱫᱟᱹᱧ ᱥᱚᱯᱤᱝ ᱢᱚᱞ ᱦᱚᱸ ᱵᱟᱭ ᱪᱟᱞᱟᱣ ᱟᱠᱟᱱᱟ ᱚᱠᱟ ᱠᱚ ᱟᱡ ᱞᱟᱭᱤᱯᱷ ᱨᱮ ᱵᱟᱭ ᱠᱚᱨᱟᱣ ᱠᱟᱜᱼᱟ ᱚᱱᱟ ᱠᱚᱞᱤᱧ ᱫᱟᱬᱟ ᱠᱮᱫᱟ ᱟᱨ ᱱᱤᱭᱟᱹ ᱠᱚᱨᱮ ᱡᱮᱢᱚᱱ ᱯᱮᱲᱟ ᱦᱚᱲᱚᱜ ᱯᱮᱲᱟ ᱦᱚᱲᱚᱜ ᱟᱹᱰᱤ ᱟᱸᱴ ᱫᱟᱬᱟ ᱥᱟᱱᱟᱭᱮᱫ ᱞᱤᱧᱟ ᱞᱟᱦᱟᱨᱮ ᱵᱟᱹᱞᱤᱧ ᱫᱟᱬᱟ ᱠᱟᱜᱼᱟ ᱱᱤᱛ ᱫᱚ ᱢᱤᱫ ᱴᱷᱮᱡ ᱛᱟᱦᱮᱸ ᱠᱟᱛᱮᱜ ᱫᱟᱬᱟ ᱢᱚᱱᱮᱭᱟᱢ ᱜᱮᱭᱟ ᱛᱳ ᱚᱠᱟᱠᱚ ᱡᱟᱭᱜᱟ ᱟᱹᱞᱤᱧᱟᱜ ᱜᱷᱟᱹᱴᱛᱤ ᱛᱟᱦᱮᱸ ᱠᱟᱱᱟ ᱚᱱᱟᱠᱚ ᱡᱟᱭᱜᱟᱞᱤᱧ ᱯᱩᱨᱚᱱᱫᱟ ᱚᱱᱟᱠᱚ ᱡᱟᱭᱜᱟ ᱞᱤᱧ ᱧᱮᱞᱫᱟ ᱫᱟᱬᱟᱭ ᱫᱟᱞᱤᱧ ᱟᱨ ᱱᱤᱛᱚᱜ ᱟᱭᱢᱟ ᱨᱚᱠᱚᱢ ᱵᱤᱵᱷᱤᱱᱱᱚ ᱡᱟᱭᱜᱟ ᱤᱭᱟᱹ ᱞᱤᱧ ᱪᱟᱞᱟᱣᱱᱟ ᱥᱚᱯᱤᱝ ᱞᱤᱧ ᱪᱟᱞᱟᱜ ᱠᱟᱱᱟ ᱫᱟᱬᱟᱱ ᱞᱤᱧ ᱪᱟᱞᱟᱜ ᱠᱟᱱᱟ ᱚᱱᱟᱛᱮ ᱤᱧᱫᱚ ᱫᱟᱬᱟ ᱫᱚ ᱤᱧᱫᱚ ᱟᱹᱰᱤᱧ ᱠᱩᱥᱤᱭᱟᱜᱼᱟ ᱚᱱᱟᱛᱮ ᱫᱟᱬᱟ ᱚᱱᱠᱟᱱ ᱡᱤᱱᱤᱥ ᱠᱟᱱ ᱛᱤᱧᱟ ᱤᱧᱫᱚ ᱴᱨᱟᱵᱷᱮᱞᱤᱝ ᱟᱹᱰᱤᱴᱟᱧ ᱠᱩᱥᱤᱭᱟᱜᱼᱟ ᱱᱤᱭᱟᱹ ᱯᱚᱨᱮ ᱱᱮᱥᱴ ᱨᱮᱱᱟᱜ ᱪᱟᱞᱟᱜ ᱤᱪᱪᱷᱟᱹ ᱢᱮᱱᱟᱜ ᱛᱤᱧᱟᱹ ᱡᱮ ᱤᱧᱟᱹᱜ ᱫᱚ ᱡᱮ ᱢᱩᱢᱵᱟᱭ ᱨᱮ ᱢᱳᱢᱵᱟᱭ ᱥᱤᱴᱤ ᱮᱢᱚᱱ ᱥᱚᱦᱚᱨ ᱠᱟᱱᱟ ᱡᱮ ᱱᱤᱭᱟᱹ ᱯᱚᱨᱮ ᱯᱚᱸᱪᱤᱥ ᱥᱟᱞᱮ ᱪᱟᱞᱟᱜ ᱨᱮᱱᱟᱜ ᱟᱹᱰᱤ ᱥᱚᱯᱱᱚ ᱢᱮᱱᱟᱜ ᱛᱤᱧᱟᱹ ᱟᱹᱰᱤ ᱠᱩᱠᱢᱩ ᱚᱱᱟ ᱠᱩᱠᱢᱩ ᱤᱧ ᱯᱩᱨᱟᱹᱣ ᱞᱟᱹᱜᱤᱫ ᱟᱹᱰᱤ ᱪᱮᱥᱴᱟᱨᱮ ᱢᱤᱱᱟᱹᱧᱟ ᱟᱨᱤᱧ ᱯᱩᱨᱟᱹᱣ ᱜᱮᱭᱟ